ᱵᱤᱨᱫᱟᱹᱜᱟᱲ ᱨᱮ ᱤᱧ ᱦᱚᱧ ᱥᱮᱞᱮᱫ ᱵᱟᱲᱟ ᱟᱠᱟᱱ ᱜᱮᱭᱟ ᱟᱨ ᱟᱞᱮᱭᱟᱜ ᱵᱤᱨᱫᱟᱹᱜᱟᱲ ᱫᱚ ᱦᱩᱭᱩᱜ ᱠᱟᱱᱟ ᱠᱷᱟᱭᱟᱨᱠᱚᱪᱟ ᱚᱸᱰᱮ ᱟᱹᱰᱤ ᱨᱟᱹᱥᱠᱟᱹᱜᱮ ᱵᱩᱡᱷᱟᱹᱜᱼᱟ ᱡᱚᱛᱚ ᱦᱚᱲ ᱥᱟᱶ ᱮᱱᱮᱡᱼᱥᱮᱨᱮᱧ ᱟᱹᱰᱤ ᱨᱟᱹᱥᱠᱟᱹᱜᱮ ᱵᱩᱡᱷᱟᱹᱜᱼᱟ ᱟᱨ ᱱᱟᱣᱟᱱᱼᱱᱟᱣᱟᱱ ᱠᱚ ᱜᱟᱛᱮ ᱠᱚ ᱥᱟᱞᱟᱜ ᱡᱟᱱ ᱯᱟᱨᱤᱪᱟᱭ ᱦᱚᱸ ᱦᱩᱭᱩᱜᱼᱟ ᱡᱚᱛᱚ ᱦᱚᱲ ᱥᱟᱞᱟᱜ ᱜᱮ ᱟᱹᱰᱤ ᱨᱟᱹᱥᱠᱟᱹ ᱜᱮ ᱧᱮᱯᱮᱞ ᱠᱟᱛᱮᱫ ᱵᱩᱡᱷᱟᱹᱜᱼᱟ

ᱟᱞᱮᱫᱚ ᱡᱚᱛᱚ ᱥᱟᱹᱲᱤ ᱵᱟᱸᱫᱮ ᱟᱛᱮᱫ ᱜᱮᱞᱮ ᱪᱟᱞᱟᱜᱼᱟ ᱟᱨ ᱚᱱᱟ ᱥᱩᱨ ᱥᱟᱺᱜᱤᱧ ᱠᱚᱨᱮᱱ ᱮᱱᱮᱡᱼᱥᱮᱨᱮᱧ ᱧᱮᱧᱮᱞ ᱠᱚᱠᱚ ᱪᱟᱞᱟᱜᱼᱟ ᱚᱱᱟ ᱞᱟᱹᱜᱤᱫ ᱟᱹᱰᱤ ᱨᱟᱹᱥᱠᱟᱹ ᱜᱮᱧ ᱵᱩᱡᱷᱟᱹᱣᱟ ᱤᱧᱫᱚ